ᱵᱷᱟᱨᱚᱛ ᱫᱚᱭ ᱠᱩᱨᱩᱢᱩᱴᱩ ᱟᱠᱟᱫᱟ ᱡᱮᱢᱚᱱ ᱵᱤᱫᱮᱥ ᱨᱮ ᱰᱤᱡᱤᱴᱮᱞ ᱴᱮᱠᱱᱤᱠᱮᱞ ᱫᱤᱭᱮᱠᱚ ᱞᱟᱦᱟ ᱟᱠᱫᱟ ᱵᱷᱟᱨᱚᱛ ᱨᱮᱱ ᱦᱚ ᱡᱮᱱᱚ ᱚᱱᱟ ᱫᱤᱭᱮ ᱠᱚ ᱞᱟᱦᱟᱜ ᱚᱱᱟᱜᱮᱭ ᱠᱩᱨᱩᱢᱩᱴᱩ ᱚᱪᱚᱣᱟᱠᱟᱫᱟ ᱟᱨ ᱵᱤᱫᱮᱥ ᱠᱚᱨᱮᱫᱚ ᱞᱟᱹᱴᱩ ᱞᱟᱹᱴᱩ ᱤᱥᱠᱩᱞ ᱠᱚ ᱢᱮᱱᱟᱜ ᱟ ᱞᱟᱹᱴᱩ ᱞᱟᱹᱴᱩ ᱵᱟᱡᱟᱨ ᱢᱮᱱᱟᱜ ᱟ ᱟᱨ ᱵᱷᱟᱨᱚᱛ ᱨᱮᱦᱚᱸ ᱚᱱᱟᱜᱤ ᱦᱩᱭᱩᱜ ᱚᱱᱟᱠᱚᱭ ᱵᱷᱟᱨᱚᱛ ᱨᱮᱦᱚᱸ ᱠᱩᱨᱩᱢᱩᱴᱩ ᱚᱪᱚ ᱟᱠᱟᱫᱟᱭ ᱟᱨ ᱚᱞᱚᱜ ᱯᱟᱲᱦᱟᱜ ᱛᱮᱦᱚ ᱡᱚᱛᱚᱛᱮ ᱡᱮᱱᱚ ᱠᱩ ᱥᱮᱢᱟᱭ ᱠᱩ ᱞᱟᱦᱟᱪᱟᱞᱟᱜ ᱵᱷᱟᱨᱚᱛ ᱦᱚ ᱡᱮᱱᱚ ᱵᱤᱫᱮᱥᱨᱮᱱ ᱞᱮᱠᱟᱜᱤ ᱦᱩᱭᱩᱜ ᱚᱱᱟᱜᱤ ᱵᱷᱟᱨᱚᱛ ᱦᱚ ᱠᱩᱨᱩᱢᱩᱴᱩ ᱚᱪᱚ ᱟᱠᱟᱫᱟᱭ